ᱦᱮᱞᱳ ᱢᱤᱨᱡᱟᱢ ᱞᱟᱹᱭᱮᱜᱼᱟ ᱥᱮ ᱦᱳᱭ ᱤᱭᱟᱹ ᱪᱮᱫ ᱞᱮᱠᱟ ᱯᱨᱮᱠᱴᱤᱥ ᱠᱚᱫᱚ ᱵᱮᱥᱜᱮ ᱦᱩᱭᱩᱜ ᱠᱟᱱᱟ ᱥᱮ ᱦᱳᱭ ᱤᱧ ᱦᱚᱸ ᱤᱧᱟᱹᱜ ᱢᱚᱱᱮ ᱛᱮᱢᱟ ᱵᱮᱥ ᱴᱷᱤᱠ ᱜᱤᱧ ᱪᱮᱫ ᱮᱜ ᱠᱚᱣᱟ ᱟᱫᱚ ᱚᱲᱟᱜ ᱠᱚᱨᱮᱜ ᱯᱮ ᱯᱮᱠᱴᱤᱥᱮᱜᱼᱟ ᱥᱮ ᱵᱟᱝ ᱚᱸᱻ ᱦᱚᱸ ᱦᱳᱭᱛᱚ ᱟᱨ ᱤᱭᱟᱹ ᱨᱟᱡᱽᱱᱚᱜᱚᱨ ᱨᱮ ᱮᱱᱴᱨᱤ ᱠᱟᱜᱼᱟ ᱛᱚ ᱚᱸᱰᱮ ᱵᱚ ᱪᱟᱞᱟᱜᱼᱟ ᱯᱮᱠᱴᱤᱥ ᱯᱮᱠᱴᱤᱥ ᱯᱮ ᱦᱳᱭ ᱱᱤᱡᱮ ᱢᱟ ᱮᱱᱴᱨᱤ ᱠᱟᱜ ᱟᱹᱧ ᱡᱚᱛᱚ ᱯᱨᱟᱭᱤᱡᱽ ᱟᱹᱜᱩ ᱠᱟᱛᱮᱫ ᱜᱮᱵᱚᱱ ᱦᱤᱡᱩᱜ ᱢᱟ ᱯᱨᱮᱠᱴᱤᱥ ᱯᱨᱮᱠᱴᱤᱥ ᱪᱮᱫ ᱮᱢ ᱢᱮᱱ ᱠᱮᱜᱼᱟ ᱦᱳᱭ ᱛᱚ ᱫᱷᱤᱱᱟᱹᱝ ᱥᱮᱜ ᱦᱟᱸᱜ ᱯᱮᱠᱴᱤᱥ ᱯᱮ ᱟᱨᱚ ᱱᱚᱰᱮ ᱠᱷᱚᱱ ᱫᱚ ᱟᱨᱚ ᱦᱟᱱᱛᱮ ᱥᱟᱹᱨᱟᱹᱭᱠᱮᱞᱟ ᱨᱮ ᱮᱱᱴᱨᱤᱭᱟᱹᱧ ᱦᱟᱸᱜ ᱟᱨ ᱟᱨ ᱱᱚᱥᱮ ᱥᱳᱞ ᱜᱟᱹᱲᱭᱟᱹ ᱯᱟᱛᱟᱨᱮ ᱚᱸᱰᱮ ᱦᱚᱸ ᱦᱟᱸᱜ ᱮᱱᱴᱨᱤ ᱦᱩᱭ ᱠᱟᱱᱟ ᱛᱚ ᱚᱸᱰᱮ ᱦᱚᱸ ᱪᱟᱞᱟᱜ ᱦᱩᱭᱩᱜᱼᱟ ᱦᱳᱭ ᱛᱚ ᱵᱮᱥ ᱴᱷᱤᱠ ᱯᱨᱮᱠᱴᱤᱥ ᱯᱮ ᱟᱨᱦᱚᱸ ᱦᱟᱱᱛᱮ ᱡᱟᱹᱫᱩᱜᱳᱲᱟ ᱨᱮᱦᱚᱸ ᱮᱱᱴᱨᱤ ᱠᱟᱱᱟ ᱦᱳᱭ ᱟᱨ ᱟᱯᱮᱭᱟᱜ ᱴᱤᱢ ᱵᱮᱥ ᱴᱷᱤᱠ ᱤᱭᱟᱹᱭ ᱯᱮ ᱪᱮᱫ ᱠᱚ ᱢᱮᱱᱟ ᱯᱨᱮᱠᱴᱤᱥ ᱯᱮ ᱵᱮᱥᱴᱷᱤᱠ ᱦᱮᱸ ᱟᱨ ᱡᱟᱹᱨᱥᱤ ᱠᱚ ᱡᱚᱛᱚ ᱦᱚᱲᱟᱜ ᱦᱮᱱᱟᱜ ᱜᱮᱭᱟ ᱥᱮ ᱡᱟᱹᱨᱥᱤ ᱵᱟᱹᱱᱩᱜ ᱠᱷᱟᱱ ᱚᱱᱟ ᱠᱚᱦᱚᱸ ᱢᱟᱸᱜᱟᱣ ᱦᱩᱭᱩᱜᱼᱟ ᱤᱧ ᱢᱟ ᱢᱟᱜᱟᱣ ᱞᱮᱫ ᱜᱤᱭᱟᱹᱧ ᱛᱟᱦᱮᱸᱜ ᱟᱫᱚ ᱚᱸᱰᱮ ᱠᱷᱚᱱ ᱡᱚᱫᱤ ᱦᱟᱱᱛᱮ ᱱᱟᱛᱮ ᱠᱚᱢ ᱟᱠᱟᱱ ᱠᱷᱟᱱ ᱦᱮᱸ ᱢᱟᱜᱳᱭ ᱟᱪᱪᱷᱟ ᱦᱚᱸ ᱢᱟᱜᱳᱭ ᱟᱪᱪᱷᱟ ᱢᱟᱜᱳᱭ ᱤᱧ ᱢᱟ ᱢᱟᱜᱟᱣᱟ ᱡᱚᱞᱫᱤ ᱜᱮ ᱟᱪᱪᱷᱟ ᱦᱳᱭ ᱡᱩᱛᱟᱹ ᱠᱚᱦᱚᱸᱧ ᱢᱟᱜᱟᱣᱟ ᱦᱚᱸ ᱦᱚᱸ ᱢᱟᱜᱟᱣᱟ ᱦᱳᱭ ᱟᱨ ᱤᱭᱟᱹ ᱪᱮᱫ ᱠᱚ ᱢᱮᱱᱟ ᱨᱟᱸᱪᱤ ᱨᱮᱦᱚᱸᱧ ᱮᱱᱴᱨᱤ ᱠᱟᱜᱼᱟ ᱦᱟᱸᱜ ᱦᱳᱭ ᱦᱮᱸ ᱚᱸᱰᱮ ᱫᱚ ᱥᱳᱞᱞᱳ ᱛᱟᱹᱨᱤᱠᱷ ᱢᱮᱱᱟᱜᱼᱟ ᱨᱟᱹᱪᱤ ᱨᱮᱫᱚ ᱥᱳᱞᱞᱳ ᱛᱟᱹᱨᱤᱠᱷ ᱢᱮᱱᱟᱜᱼᱟ ᱤᱭᱟᱹ ᱫᱚᱥ ᱵᱟᱡᱮ ᱞᱮᱠᱟ ᱢᱮᱱᱟᱜᱼᱟ ᱱᱟᱦᱟᱸᱜ ᱟᱵᱚᱣᱟᱜ ᱫᱚ ᱨᱟᱡᱽᱱᱚᱜᱚᱨ ᱨᱮᱫᱚ ᱫᱚ ᱛᱟᱹᱨᱤᱠᱷ ᱦᱤᱞᱳᱜ ᱟᱨ ᱥᱳᱞ ᱜᱟᱹᱲᱭᱟᱹ ᱨᱮᱫᱚ ᱪᱟᱨ ᱛᱟᱹᱨᱤᱠᱷ ᱦᱤᱞᱳᱜ ᱢᱮᱱᱟᱜᱼᱟ ᱟᱨ ᱜᱷᱟᱴᱥᱤᱞᱟᱹ ᱨᱮᱫᱚ ᱵᱤᱥ ᱛᱟᱹᱨᱤᱠᱷ ᱦᱮᱱᱟᱜᱼᱟ ᱦᱮᱸ ᱪᱮᱫ ᱛᱮ ᱚᱱᱟ ᱞᱟᱹᱜᱤᱫ ᱫᱚ ᱜᱟᱹᱰᱤ ᱵᱚᱱ ᱨᱤᱡᱟᱵᱷᱼᱟ ᱦᱟᱸᱜ ᱚᱱᱟ ᱢᱤᱫᱴᱟᱝ ᱟᱨ ᱵᱟᱠᱷᱟᱡ ᱴᱟᱴᱟ ᱥᱴᱤᱞ ᱥᱮᱜ ᱠᱷᱚᱱ ᱵᱚᱱ ᱠᱚᱭ ᱠᱚᱣᱟ ᱦᱟᱸᱜ ᱴᱟᱴᱟ ᱥᱴᱤᱞ ᱠᱷᱚᱱ ᱡᱩᱫᱤ ᱵᱟᱠᱚ ᱮᱢᱚᱜᱼᱟ ᱢᱮᱱᱠᱷᱟᱱ ᱫᱚ ᱱᱤᱡᱮᱛᱮ ᱨᱮᱦᱚᱸ ᱨᱤᱡᱟᱹᱵᱷ ᱦᱩᱭᱩᱜᱼᱟ ᱟᱨ ᱥᱟᱹᱨᱟᱹᱭᱠᱮᱞᱟ ᱨᱮᱫᱚ ᱯᱚᱸᱪᱤᱥ ᱛᱟᱹᱨᱤᱠᱷ ᱢᱮᱱᱟᱜᱼᱟ ᱦᱟᱸᱜ ᱟᱨᱚ ᱡᱩᱫᱤ ᱚᱱᱠᱟ ᱜᱮ ᱡᱟᱦᱟᱸ ᱠᱚᱨᱮ ᱦᱩᱭᱩᱜ ᱠᱷᱟᱱ ᱫᱚ ᱟᱴᱦᱚᱸ ᱵᱚᱱ ᱮᱱᱴᱨᱤᱭᱟ ᱦᱳᱭ ᱵᱮᱥ ᱴᱷᱤᱠ ᱯᱨᱮᱠᱴᱤᱥ ᱯᱮ ᱦᱳᱭ ᱟᱨ ᱤᱧᱦᱚᱸ ᱡᱩᱫᱤ ᱡᱟᱦᱟᱸ ᱠᱚᱨᱮ ᱵᱮᱥ ᱛᱮ ᱵᱟᱹᱧ ᱞᱟᱹᱭ ᱫᱟᱲᱮᱭᱟᱜ ᱠᱟᱱᱟ ᱛᱚ ᱚᱱᱟ ᱦᱚᱸ ᱞᱟᱹᱭᱟᱹᱧ ᱯᱮ ᱠᱤ ᱱᱚᱣᱟ ᱱᱚᱝᱠᱟ ᱵᱟᱢ ᱱᱚᱝᱠᱟ ᱦᱚᱪᱚᱭᱮᱜ ᱞᱮᱭᱟ ᱦᱮᱸ ᱟᱨ ᱠᱞᱟᱥ ᱨᱮᱢᱟ ᱡᱚᱛᱦᱚᱲ ᱜᱮᱠᱚ ᱦᱤᱡᱩᱜ ᱠᱟᱱᱟ ᱥᱮ ᱦᱳᱭ ᱩᱱᱟᱹᱜ ᱦᱚᱲ ᱟᱠᱚ ᱥᱮ ᱛᱚ ᱚᱠᱚᱭ ᱠᱚ ᱦᱤᱡᱩᱜ ᱠᱟᱱᱟ ᱠᱚ ᱵᱟᱠᱚ ᱦᱤᱡᱩᱜ ᱠᱟᱱᱟ ᱵᱟᱹᱧ ᱴᱷᱤᱠᱟᱹ ᱫᱟᱲᱮᱭᱟᱠᱚ ᱠᱟᱱᱟ ᱦᱮᱸ ᱛᱚ ᱟᱪᱪᱷᱟ ᱦᱚᱸᱧ ᱢᱟᱜᱟᱣ ᱯᱮᱭᱟ ᱜᱟᱯᱟᱜᱤᱧ ᱢᱟᱜᱟᱣ ᱯᱮᱭᱟ ᱱᱟᱦᱟᱸᱜ ᱟᱪᱪᱷᱟ ᱢᱟ ᱵᱮᱥ ᱫᱚ ᱵᱮᱥ ᱚᱠᱚᱡ ᱵᱚᱱ ᱯᱨᱮᱠᱴᱤᱥᱼᱟ ᱪᱮᱫᱟᱜ ᱥᱮ ᱫᱚᱥ ᱛᱟᱹᱨᱤᱠᱷ ᱦᱤᱞᱳᱜ ᱵᱟᱝ ᱪᱟᱨ ᱛᱟᱹᱨᱤᱠᱷ ᱦᱤᱞᱳᱜ ᱥᱮᱴᱮᱨᱚᱜ ᱠᱟᱱᱟ ᱦᱮᱸ ᱢᱮᱱᱟᱜᱼᱟ ᱥᱳᱞᱞᱳ ᱛᱟᱹᱨᱤᱠᱷ ᱢᱮᱱᱟᱜᱼᱟ ᱵᱤᱥ ᱛᱟᱹᱨᱤᱠᱷ ᱢᱮᱱᱟᱜᱼᱟ ᱯᱚᱸᱪᱤᱥ ᱛᱟᱹᱨᱤᱠᱷ ᱢᱮᱱᱟᱜᱼᱟ ᱟᱨ ᱡᱚᱢ ᱧᱩ ᱠᱚᱫᱚ ᱦᱟᱸᱜ ᱤᱧᱜᱤᱧ ᱤᱫᱤᱭᱟ ᱦᱳᱭ ᱦᱳᱭ ᱛᱚᱵᱮ ᱴᱷᱤᱠ ᱜᱮᱭᱟ ᱟᱨ ᱪᱮᱫ ᱟᱨ ᱪᱮᱫ ᱪᱮᱫ ᱡᱩᱛᱟᱹ ᱫᱚ ᱜᱟᱯᱟ ᱦᱟᱸᱜ ᱤᱧ ᱢᱟᱜᱟᱣ ᱯᱮᱭᱟ ᱟᱨ ᱵᱟᱠᱷᱟᱡ ᱫᱚᱠᱟᱱ ᱜᱮᱵᱚᱱ ᱪᱟᱞᱟᱜᱼᱟ ᱦᱟᱸᱜ ᱤᱭᱟᱹ ᱚᱠᱚᱭᱟᱜ ᱤᱧᱫᱚ ᱵᱟᱹᱧ ᱵᱟᱲᱟᱭᱟ ᱥᱮ ᱚᱠᱚᱭ ᱛᱤᱱᱟᱹᱜ ᱱᱟᱢᱵᱟᱨ ᱦᱚᱨᱚᱜᱟᱭ ᱚᱠᱚᱭ ᱛᱤᱱᱟᱹᱜ ᱱᱚᱢᱵᱚᱨ ᱡᱟᱸᱜᱟ ᱛᱟᱭ ᱛᱤᱱᱟᱹᱜ ᱥᱮᱬᱟ ᱡᱟᱸᱜᱟ ᱛᱟᱭ ᱚᱱᱟ ᱠᱚᱢᱟ ᱤᱧᱫᱚ ᱵᱟᱹᱧ ᱵᱟᱲᱟᱭᱟ ᱥᱮ ᱛᱚ ᱛᱮᱦᱮᱧ ᱞᱟᱹᱭ ᱟᱯᱮ ᱦᱟᱸᱜ ᱦᱳᱭ ᱚᱞ ᱠᱟᱛᱮ ᱵᱷᱮᱡᱟ ᱠᱟᱜ ᱢᱮ ᱟᱨ ᱵᱟᱠᱷᱟᱡ ᱛᱮᱦᱮᱧ ᱞᱟᱹᱭ ᱟᱠᱚ ᱢᱮ ᱚᱠᱚᱭ ᱫᱚ ᱛᱤᱱᱟᱹᱜ ᱛᱤᱱᱟᱹᱜ ᱱᱟᱢᱵᱟᱨ ᱡᱩᱛᱟ ᱠᱚᱯᱮ ᱦᱚᱨᱚᱜᱟ ᱦᱳᱭ ᱟᱨ ᱡᱚᱛᱚ ᱦᱚᱲᱜᱮ ᱞᱟᱹᱭ ᱟᱠᱚ ᱢᱮ ᱠᱤ ᱪᱟᱨ ᱛᱟᱹᱨᱤᱠᱷ ᱨᱮ ᱢᱮᱱᱟᱜᱼᱟ ᱢᱮᱱᱛᱮ ᱥᱳᱞᱜᱟᱹᱰᱭᱟᱹ ᱨᱮ ᱦᱮᱸ ᱫᱟᱠᱟ ᱟᱹᱣᱨᱤᱧ ᱡᱚᱢᱟ ᱟᱯᱮ ᱠᱚᱜᱮ ᱛᱚᱧ ᱞᱟᱹᱭ ᱵᱟᱲᱟ ᱟᱯᱮ ᱠᱟᱱᱟ ᱟᱞᱮ ᱥᱮ ᱛᱚ ᱠᱳᱪᱤᱝ ᱮᱜ ᱠᱚᱣᱟᱧ ᱥᱮ ᱛᱚ ᱚᱸᱰᱮ ᱦᱚᱸᱧ ᱯᱷᱳᱱ ᱟᱠᱚ ᱠᱟᱱᱟ ᱦᱟᱸᱰᱮᱼᱱᱷᱟᱰᱮ ᱮᱱᱴᱨᱤ ᱦᱩᱭ ᱠᱟᱱᱟ ᱥᱮ ᱢᱤᱫ ᱫᱤᱱ ᱫᱤᱱ ᱛᱮ ᱛᱚ ᱦᱟᱸᱰᱮ ᱨᱮᱱ ᱠᱳᱪᱤᱝ ᱥᱚᱢᱚᱭ ᱦᱚᱸᱧ ᱞᱟᱹᱭ ᱟᱠᱚ ᱠᱟᱱᱟ ᱟᱨ ᱟᱢ ᱫᱚ ᱡᱚᱢ ᱠᱮᱫ ᱟᱢ ᱫᱟᱠᱟ ᱚᱸᱻ ᱱᱤᱛᱚᱫ ᱫᱚ ᱪᱤᱠᱟᱭᱮᱜ ᱟᱢ ᱱᱤᱛᱚᱜ ᱫᱚᱢ ᱪᱤᱠᱟᱭᱮᱜᱼᱟ ᱚᱸᱻ ᱦᱚᱸ ᱤᱧ ᱦᱟᱯᱮ ᱟᱹᱣᱨᱤᱧ ᱡᱚᱢᱟ ᱡᱚᱢᱟᱧ ᱦᱟᱸᱜ ᱦᱮᱸ ᱜᱟᱯᱟ ᱠᱳᱪᱤᱝ ᱦᱩᱭᱩᱜᱼᱟ ᱥᱮ ᱵᱟᱝ ᱚᱸᱻ ᱥᱤᱛᱩᱝ ᱮᱜ ᱟᱭ ᱥᱮ ᱵᱟᱝ ᱥᱚᱠᱛᱚ ᱥᱤᱛᱩᱝ ᱮᱜ ᱟᱭ ᱚᱸᱻ ᱤᱭᱟᱹ ᱫᱷᱤᱱᱟᱹᱝ ᱤᱧ ᱪᱟᱞᱟᱜᱼᱟ ᱦᱮᱸ ᱥᱮ ᱪᱮᱫ ᱞᱮᱠᱟ ᱯᱮ ᱯᱨᱮᱠᱴᱤᱥᱮᱜᱼᱟ ᱚᱲᱟᱜ ᱨᱤᱧ ᱧᱮᱞ ᱯᱮᱭᱟ ᱤᱧ ᱢᱟ ᱥᱮᱛᱟᱜ ᱧᱚᱜ ᱜᱮᱧ ᱪᱟᱞᱟᱜ ᱠᱟᱱᱟ ᱦᱳᱭ ᱛᱚ ᱢᱚᱭᱫᱟᱱ ᱜᱮ ᱦᱟᱸᱜ ᱤᱧ ᱪᱟᱞᱟᱜ ᱟᱹᱧ ᱡᱟᱦᱟᱸ ᱨᱮᱵᱚ ᱠᱞᱟᱥ ᱟᱵᱚᱱ ᱫᱤᱱ ᱡᱟᱦᱟᱸ ᱨᱮ ᱯᱨᱮᱠᱴᱤᱥ ᱟᱵᱚᱱ ᱫᱤᱱ ᱚᱸᱰᱮ ᱜᱤᱧ ᱪᱟᱞᱟᱜᱼᱟ ᱦᱟᱸᱜ ᱚᱱᱟ ᱢᱚᱭᱫᱟᱱ ᱨᱮᱜᱮ ᱦᱮᱸ ᱦᱳᱭ ᱡᱚᱢᱟᱧ ᱢᱟ ᱛᱚᱵᱮ ᱴᱷᱤᱠ ᱜᱮᱭᱟ